ᱱᱤᱭᱟᱹ ᱟᱞᱮ ᱫᱤᱥᱚᱢ ᱨᱮᱭᱟᱜ ᱥᱩᱵᱤᱫᱟ ᱠᱤᱪᱷᱩ ᱠᱤᱪᱷᱩ ᱦᱚᱲ ᱵᱟᱦᱨᱮ ᱠᱷᱚᱱ ᱫᱟᱲᱟᱱ ᱠᱚ ᱦᱤᱡᱩᱜᱼᱟ ᱱᱚᱣᱟ ᱫᱤᱥᱚᱢᱛᱮ ᱛᱚ ᱩᱱᱠᱩ ᱟᱹᱰᱤ ᱠᱤᱪᱷᱩ ᱟᱹᱰᱤ ᱜᱟᱱ ᱡᱚᱢ ᱡᱤᱱᱤᱥ ᱠᱚ ᱠᱩᱥᱤᱭᱟᱜ ᱜᱮᱭᱟ ᱡᱟᱛᱮ ᱟᱨ ᱧᱟᱢ ᱦᱚᱸ ᱟᱹᱰᱤ ᱢᱚᱡᱽ ᱡᱤᱱᱤᱥ ᱦᱚᱸ ᱧᱟᱢᱚᱜ ᱜᱮᱭᱟ ᱟᱫᱚᱢ ᱫᱤᱥᱚᱢ ᱨᱮᱫᱚ ᱚᱱᱠᱟ ᱫᱚ ᱚᱥᱩᱵᱤᱫᱟ ᱫᱚ ᱡᱚᱢ ᱨᱮᱭᱟᱜ ᱫᱚ ᱪᱮᱫᱟᱜ ᱮᱱᱛᱮᱫ ᱱᱚᱛᱮ ᱟᱞᱮ ᱱᱚᱣᱟ ᱫᱤᱥᱚᱢ ᱫᱚ ᱡᱚᱛᱚ ᱞᱮᱠᱟᱱ ᱡᱚᱢᱮᱢ ᱧᱟᱢ ᱫᱟᱲᱮᱭᱟᱜᱼᱟ ᱡᱟᱛᱮ ᱥᱤᱢ ᱜᱮᱰᱮ ᱯᱳᱞᱴᱤ ᱠᱟᱹᱥᱤ ᱡᱤᱞ ᱠᱚ ᱨᱮᱭᱟᱜ ᱡᱚᱢ ᱨᱮᱭᱟᱜ ᱥᱩᱵᱤᱫᱷᱟ ᱟᱹᱰᱤᱜᱟᱱ ᱠᱚ ᱠᱩᱥᱤᱭᱟᱜᱼᱟ ᱟᱨᱠᱤ ᱵᱤᱨᱤᱭᱟᱱᱤ ᱚᱱᱟ ᱠᱚᱫᱚ ᱵᱟᱦᱨᱮ ᱫᱤᱥᱚᱢ ᱨᱮᱱ ᱦᱚᱲ ᱦᱮᱡ ᱠᱟᱛᱮᱫ ᱟᱹᱰᱤ ᱠᱟᱡᱟᱠ ᱠᱚ ᱡᱚᱢᱟ ᱟᱨ ᱠᱩᱥᱤᱭᱟᱜᱼᱟ ᱟᱨ ᱟᱨ ᱵᱚᱱ ᱵᱟᱰᱟᱭ ᱜᱮᱭᱟ ᱱᱤᱭᱟᱹ ᱫᱚ ᱡᱟᱦᱟᱸ ᱞᱮᱠᱟ ᱜᱮ ᱱᱚᱣᱟ ᱫᱤᱥᱚᱢ ᱨᱮᱭᱟᱜ ᱞᱳᱠ ᱵᱚᱞᱮ ᱟᱞᱟᱜᱽ ᱜᱮ ᱢᱮᱱᱟᱜᱼᱟ ᱵᱷᱮᱜᱟᱨ ᱜᱮᱭᱟ ᱮᱴᱟᱜ ᱫᱤᱥᱚᱢ ᱠᱷᱚᱱ ᱫᱚ ᱟᱞᱮ ᱫᱤᱥᱚᱢ ᱫᱚ ᱱᱚᱛᱮ ᱦᱩᱭᱱᱟ ᱡᱚᱢ ᱧᱩ ᱨᱮᱱᱟᱜ ᱥᱩᱵᱤᱫᱟ ᱠᱚ ᱧᱟᱢ ᱠᱮᱫᱼᱟ ᱫᱟᱲᱟ ᱨᱮᱭᱟᱜ ᱦᱚᱸ ᱢᱚᱡᱽ ᱠᱚ ᱵᱩᱡᱷᱟᱹᱣᱮᱫᱼᱟ ᱢᱚᱡᱽ ᱠᱚ ᱵᱩᱡᱷᱟᱹᱣᱟ ᱵᱟᱦᱨᱮ ᱫᱤᱥᱚᱢ ᱨᱮᱱ ᱦᱚᱲ ᱚᱱᱟᱛᱮ ᱟᱞᱮ ᱱᱚᱣᱟ ᱫᱤᱥᱚᱢ ᱛᱮᱠᱚ ᱦᱤᱡᱩᱜᱼᱟ ᱫᱟᱲᱟᱱ ᱧᱮᱞ ᱡᱚᱝ ᱧᱮᱞ ᱡᱚᱝ ᱡᱤᱱᱤᱥ ᱢᱮᱱᱟᱜ ᱠᱟᱫᱟ ᱛᱚ ᱧᱮᱞ ᱡᱚᱝ ᱡᱤᱱᱤᱥ ᱫᱚ ᱱᱚᱣᱟ ᱠᱚᱜᱮ ᱢᱮᱱᱟᱜᱼᱟ ᱡᱟᱛᱮ ᱟᱞᱮ ᱥᱩᱨ ᱥᱩᱯᱩᱨ ᱵᱟᱡᱟᱨ ᱨᱮᱱ ᱵᱟᱡᱟᱨ ᱞᱟᱜᱟᱜᱼᱟ ᱚᱸᱰᱮ ᱧᱮᱞ ᱡᱚᱝ ᱡᱤᱱᱤᱥ ᱵᱟᱦᱨᱮ ᱫᱤᱥᱚᱢ ᱦᱚᱲ ᱞᱟᱹᱜᱤᱫ ᱧᱮᱞ ᱡᱚᱝ ᱡᱤᱱᱤᱥ ᱫᱚ ᱦᱩᱭᱱᱟ ᱯᱟᱹᱧᱪᱤ ᱯᱟᱹᱧᱪᱤ ᱥᱟᱹᱲᱤ ᱯᱟᱹᱧᱪᱤ ᱯᱟᱲᱦᱟᱴ ᱫᱷᱩᱛᱤ ᱠᱚ ᱟᱞᱮ ᱱᱚᱛᱮᱱ ᱠᱚᱫᱚ ᱠᱚ ᱞᱟᱫᱮᱭᱟ ᱟᱨ ᱠᱚ ᱧᱮᱞ ᱤᱫᱤᱭᱟ ᱢᱚᱡᱽ ᱜᱮ ᱟᱨ ᱥᱟᱹᱨᱤ ᱜᱮ ᱢᱚᱡᱽ ᱜᱮᱠᱚ ᱧᱮᱞᱚᱜ ᱧᱮᱞ ᱛᱟᱦᱮᱱᱟ ᱚᱱᱟᱛᱮ ᱫᱟᱲᱟᱱ ᱠᱚ ᱦᱤᱡᱩᱜᱼᱟ ᱟᱨ ᱵᱚᱱ ᱵᱟᱰᱟᱭ ᱫᱟᱲᱮᱭᱟᱜ ᱠᱟᱱᱟ ᱵᱚᱞᱮ ᱵᱟᱡᱟᱨ ᱨᱮᱫᱚ ᱧᱟᱢᱚᱜ ᱜᱮᱭᱟ ᱦᱟᱡᱟᱨ ᱨᱚᱠᱚᱢ ᱠᱤᱪᱷᱩ ᱯᱟᱹᱧᱪᱤ ᱠᱚ ᱯᱟᱹᱧᱪᱤ ᱥᱟᱹᱲᱤ ᱠᱚ ᱯᱟᱹᱧᱪᱤ ᱞᱩᱸᱜᱤ ᱠᱚ ᱵᱚᱞᱮ ᱧᱟᱢ ᱫᱟᱲᱮᱭᱟᱜᱼᱟ ᱟᱨ ᱱᱚᱝᱠᱟ ᱜᱮ ᱵᱟᱦᱨᱮ ᱫᱤᱥᱚᱢ ᱨᱮᱱ ᱦᱚᱲ ᱦᱮᱡ ᱠᱟᱛᱮᱫ ᱱᱚᱣᱟ ᱠᱚ ᱟᱭᱢᱟ ᱨᱚᱠᱚᱢ ᱠᱤᱪᱷᱩ ᱠᱚ ᱧᱮᱞ ᱠᱟᱛᱮᱫ ᱟᱨ ᱠᱚ ᱨᱩᱣᱟᱹᱲ ᱪᱟᱞᱟᱜ ᱟ